ᱦᱚᱲᱢᱚ ᱥᱟᱶᱨᱟᱱ ᱞᱟᱹᱜᱤᱫ ᱟᱭᱢᱟ ᱜᱟᱛᱤ ᱢᱮᱱᱟᱜᱼᱟ ᱡᱮᱢᱚᱱ ᱯᱷᱩᱴᱵᱚᱞ ᱠᱨᱤᱠᱮᱴ ᱵᱷᱚᱞᱤ ᱟᱨᱚ ᱟᱭᱢᱟ ᱜᱟᱛᱮ ᱠᱚ ᱢᱮᱱᱟᱜᱼᱟ ᱚᱱᱟ ᱠᱚᱢ ᱜᱟᱛᱮ ᱞᱮᱱᱠᱷᱟᱱ ᱫᱚ ᱥᱚᱨᱤᱨ ᱥᱩᱥᱛᱷᱚ ᱛᱟᱦᱮᱸᱱᱟ ᱵᱤᱥᱮᱥ ᱠᱚᱨᱮ ᱯᱷᱩᱴᱵᱚᱞ ᱯᱷᱩᱴᱵᱚᱞᱮᱢ ᱜᱟᱛᱤ ᱞᱮᱱᱠᱷᱟᱱ ᱥᱚᱨᱤᱨ ᱨᱮ ᱮᱠᱥᱟᱨᱥᱟᱭᱤᱡ ᱦᱩᱭᱩᱜᱼᱟ ᱟᱭᱢᱟ ᱨᱚᱠᱚᱢ ᱵᱮᱭᱟᱢ ᱦᱩᱭᱩᱜᱼᱟ ᱟᱨ ᱢᱚᱨᱱᱤᱝ ᱥᱚᱢᱚᱭ ᱵᱮᱭᱟᱢ ᱦᱩᱭᱩᱜᱼᱟ ᱫᱟᱹᱲ ᱦᱩᱭᱩᱜᱼᱟ ᱟᱨ ᱜᱟᱛᱮ ᱞᱮᱱᱠᱟᱱ ᱫᱚ ᱥᱚᱨᱤᱨ ᱥᱩᱥᱛᱷᱚ ᱛᱟᱦᱮᱸᱱᱟ ᱟᱨ ᱵᱤᱥᱮᱥ ᱠᱚᱨᱮ ᱚᱲᱟᱜ ᱨᱮ ᱫᱩᱲᱩᱵᱟᱱ ᱜᱟᱛᱮ ᱫᱚ ᱢᱟᱴᱷ ᱠᱚᱨᱮ ᱜᱟᱛᱮ ᱞᱮᱱᱠᱷᱟᱱ ᱫᱚ ᱟᱹᱰᱤ ᱜᱟᱱ ᱜᱮ ᱢᱚᱸᱡ ᱜᱮ ᱟᱹᱭᱠᱟᱹᱜᱼᱟ